ᱯᱟᱹᱦᱤᱞ ᱫᱚ ᱦᱚᱲ ᱡᱟᱸᱦᱟ ᱠᱚᱨᱮ ᱠᱚ ᱧᱟᱯᱟᱢ ᱠᱟᱱ ᱛᱟᱸᱦᱮᱜ ᱨᱮᱦᱚᱸ ᱵᱟᱠᱚ ᱨᱚᱲ ᱡᱚᱝ ᱠᱟᱱ ᱛᱟᱸᱦᱮᱜᱼᱟ ᱱᱮᱛᱟ ᱫᱚ ᱱᱛᱟᱨ ᱫᱚ ᱡᱟᱸᱦᱟ ᱴᱷᱮᱱ ᱜᱮᱠᱚ ᱧᱟᱯᱟᱢ ᱠᱟᱱ ᱚᱱᱰᱮ ᱜᱮᱠᱚ ᱨᱚᱲ ᱨᱚᱲᱼᱨᱚᱯᱚᱲ ᱠᱟᱱᱟ ᱵᱟᱥᱨᱮ ᱴᱨᱟᱢ ᱨᱮ ᱥᱚᱦᱚᱨ ᱨᱮ ᱵᱟᱡᱟᱨ ᱨᱮ ᱮᱢᱚᱱ ᱪᱮᱫ ᱮᱴᱟᱜ ᱫᱤᱥᱚᱢ ᱠᱚᱨᱮ ᱦᱚᱸ ᱦᱚᱲ ᱛᱮᱜᱮ ᱠᱚ ᱨᱚᱲ ᱨᱚᱯᱚᱲ ᱠᱟᱱᱟ ᱚᱱᱟᱛᱮ ᱦᱚᱲ ᱯᱟᱹᱨᱥᱤ ᱯᱟᱥᱱᱟᱣ ᱟᱠᱟᱱ